ᱫᱤᱱ ᱫᱤᱱᱛᱮ ᱫᱟᱜ ᱨᱮᱱᱟᱜ ᱟᱱᱟᱴ ᱫᱚ ᱦᱩᱭᱩᱜ ᱠᱟᱱ ᱜᱮᱭᱟ ᱟᱨ ᱥᱮᱫᱟᱭ ᱫᱚ ᱫᱟᱨᱮ ᱠᱚ ᱛᱟᱦᱮᱸ ᱠᱟᱱ ᱛᱟᱦᱮᱸᱫ ᱚᱱᱟᱛᱮ ᱫᱟᱜᱮᱫ ᱛᱟᱦᱮᱸᱫ ᱮ ᱱᱤᱛᱳᱜ ᱫᱚ ᱫᱷᱤᱨᱤ ᱠᱚ ᱫᱟᱨᱮᱠᱚ ᱥᱟᱱᱟᱢ ᱠᱚ ᱢᱟᱜ ᱥᱟᱯᱷᱟ ᱠᱮᱫᱟ ᱚᱱᱟᱛᱮ ᱫᱟᱜ ᱦᱚᱸ ᱫᱚᱢᱮ ᱞᱟᱛᱟᱨ ᱫᱚᱢᱮ ᱞᱟᱛᱟᱨ ᱪᱟᱞᱟᱣ ᱮᱱᱟ ᱱᱤᱛᱳᱜ ᱫᱚ ᱫᱟᱜ ᱦᱚᱸ ᱚᱱᱟᱛᱮ ᱟᱱᱟᱴ ᱫᱚ ᱟᱹᱭᱠᱟᱹᱜ ᱠᱟᱱ ᱜᱮᱭᱟ